ᱦᱮᱸ ᱤᱧᱫᱚ ᱠᱟᱹᱴᱤᱡ ᱠᱷᱚᱱ ᱜᱮ ᱟᱭᱢᱟ ᱠᱤᱪᱷᱩᱧ ᱠᱷᱮᱞ ᱠᱟᱱᱟ ᱮᱭᱵᱟᱨ ᱢᱤᱫᱴᱮᱱ ᱵᱟᱨᱭᱟ ᱫᱚ ᱵᱟᱝ ᱮᱛᱷᱞᱮᱴᱤᱠᱥ ᱴᱤᱢ ᱜᱮᱢ ᱡᱚᱛᱚ ᱠᱤᱪᱷᱩ ᱜᱮ ᱡᱚᱛᱚᱜᱤᱧ ᱜᱟᱛᱮᱜ ᱠᱟᱱ ᱛᱟᱦᱮᱱᱚᱜᱼᱟ ᱟᱨ ᱚᱱᱟ ᱠᱷᱟᱹᱛᱤᱨ ᱜᱮ ᱦᱳᱭᱛᱚ ᱢᱟᱱᱮ ᱢᱚᱡᱽ ᱤᱧ ᱫᱟᱲᱮᱭᱟᱜ ᱠᱟᱱᱟ ᱟᱨ ᱚᱱᱟ ᱞᱮᱵᱮᱞ ᱜᱤᱧ ᱪᱩᱥ ᱠᱟᱫᱟ ᱡᱮ ᱪᱮᱛᱟᱱ ᱨᱮ ᱪᱟᱞᱟᱜ ᱞᱟᱹᱜᱤᱫ ᱛᱳ ᱤᱧᱫᱚ ᱡᱚᱛᱚ ᱠᱷᱮᱞᱜᱮ ᱢᱟᱱᱮ ᱴᱤᱢ ᱜᱮᱢ ᱵᱚᱞᱛᱮ ᱱᱚᱝᱠᱟ ᱯᱷᱩᱴᱵᱚᱞ ᱵᱷᱚᱞᱤᱵᱚᱞ ᱛᱟᱨᱯᱚᱨ ᱠᱷᱳᱸ ᱠᱷᱳᱸ ᱱᱤᱭᱟᱹ ᱠᱚ ᱡᱚᱛᱚ ᱠᱤᱪᱷᱩᱧ ᱫᱟᱲᱮᱭᱟᱜᱼᱟ ᱟᱨ ᱮᱛᱷᱞᱮᱴᱤᱠᱥ ᱠᱚᱨᱮᱫ ᱦᱚᱸ ᱡᱮᱨᱚᱠᱚᱢ ᱞᱚᱝ ᱨᱟᱱ ᱥᱚᱨᱴ ᱨᱟᱱ ᱛᱟᱨᱯᱚᱨ ᱡᱮᱵᱞᱤᱝ ᱛᱷᱨᱳ ᱛᱟᱨᱯᱚᱨ ᱡᱟᱢᱯᱤᱝ ᱤᱵᱷᱮᱱᱴ ᱱᱤᱭᱟᱹ ᱠᱚ ᱡᱚᱛᱚ ᱜᱤᱧ ᱫᱟᱲᱮᱭᱟᱜᱼᱟ ᱤᱧᱫᱚ